ᱦᱩᱸ ᱦᱮᱞᱳ ᱦᱩᱸ ᱞᱟᱹᱭ ᱢᱮ ᱦᱮᱸ ᱤᱧ ᱫᱚ ᱨᱤᱢᱤᱞ ᱟᱡ ᱜᱚᱧ ᱞᱟᱹᱭᱫᱟ ᱜᱤᱫᱽᱨᱟᱹ ᱪᱚᱞᱞᱤᱥ ᱢᱚᱱᱚᱴᱮ ᱛᱟᱦᱮᱱᱟ ᱠᱟᱨᱚᱱ ᱪᱮᱫ ᱞᱟᱹᱜᱤᱫ ᱮᱭ ᱛᱟᱦᱮᱱᱟ ᱪᱚᱞᱞᱤᱥ ᱢᱤᱱᱤᱴ ᱦᱮᱸ ᱢᱮᱱᱫᱤᱧ ᱜᱤᱫᱽᱨᱟᱹ ᱢᱟᱛᱚ ᱫᱤᱱᱜᱮᱭ ᱪᱟᱞᱟᱜ ᱤᱥᱠᱩᱞ ᱟᱨ ᱛᱟᱞᱦᱮ ᱪᱮᱠᱟᱛᱮ ᱴᱷᱤᱠᱼᱴᱷᱟᱠ ᱫᱚ ᱵᱟᱭ ᱯᱟᱲᱦᱟᱜ ᱠᱟᱱᱟ ᱪᱮᱠᱟ ᱵᱟᱭ ᱵᱩᱡᱷᱟᱹᱣᱫᱟ ᱦᱩᱸ ᱦᱮᱸ ᱛᱟᱞᱦᱮ ᱜᱟᱯᱟ ᱪᱚᱞᱞᱤᱥ ᱢᱤᱱᱤᱴᱮ ᱪᱟᱞᱟᱜᱼᱟ ᱟᱨ ᱡᱟᱦᱟᱸᱱᱟᱜ ᱠᱚ ᱞᱟᱹᱭ ᱟᱜ ᱛᱟᱞᱦᱮ ᱩᱱᱤ ᱜᱤᱫᱽᱨᱟᱹ

ᱚ ᱚ ᱦᱮᱸᱢᱟ ᱛᱟᱞᱦᱮ ᱴᱷᱤᱠᱜᱮᱭᱟ ᱟᱹᱞᱤᱧ ᱦᱚᱸ ᱜᱤᱫᱽᱨᱟᱹ ᱜᱟᱯᱟ ᱠᱷᱚᱱ ᱫᱚ ᱢᱚᱡᱽ ᱛᱮᱞᱤᱧ ᱧᱮᱞᱮᱭᱟ ᱥᱮ ᱢᱚᱡᱽᱛᱮ ᱯᱟᱲᱦᱟᱣᱞᱤᱧ ᱫᱩᱲᱩᱵᱮᱭᱟ ᱟᱨ ᱛᱟᱞᱦᱮ ᱱᱤᱭᱟᱹ ᱢᱤᱴᱤᱝ ᱨᱮ ᱪᱚᱞᱞᱤᱥ ᱢᱤᱱᱤᱴ ᱛᱟᱦᱮᱱ ᱢᱮᱱᱫᱟᱢ ᱚᱱᱟᱫᱚ ᱪᱮᱫ ᱞᱟᱹᱜᱤᱫ ᱚᱱᱟ ᱞᱟᱹᱜᱤᱫ ᱜᱮ ᱥᱮ ᱦᱮᱸ ᱛᱟᱞᱦᱮ ᱜᱟᱯᱟᱧ ᱠᱩᱞ ᱠᱟᱭᱟ ᱦᱟᱸᱜ ᱦᱩᱸ ᱦᱩᱸ